ᱟᱵᱚᱣᱟᱜ ᱥᱟᱱᱛᱟᱞ ᱥᱚᱢᱟᱡᱽ

ᱟᱹᱰᱤ ᱨᱚᱠᱚᱢ ᱮᱱᱮᱡ ᱥᱮᱨᱮᱧ ᱢᱮᱱᱟᱜ ᱛᱟᱵᱚᱱᱟ ᱢᱮᱱ ᱜᱟᱱᱚᱜᱼᱟ ᱫᱚᱝ ᱞᱟᱜᱽᱲᱮ ᱥᱚᱦᱚᱨᱟᱭ ᱵᱟᱦᱟ ᱟᱨᱚ ᱮᱢᱟᱱ ᱠᱚ ᱡᱮᱢᱚᱱ ᱵᱟᱦᱟ ᱨᱮᱫᱚ ᱵᱟᱦᱟ ᱥᱮᱨᱮᱧ ᱥᱮ ᱥᱚᱦᱚᱨᱟᱭ ᱨᱮᱫᱚ ᱥᱚᱦᱚᱨᱟᱭ ᱥᱮᱨᱮᱧ ᱟᱨ ᱚᱱᱠᱟ ᱜᱮᱵᱚᱱ ᱮᱱᱮᱡ ᱟ ᱟᱵᱚᱣᱟᱜ ᱥᱟᱱᱛᱟᱞ ᱥᱚᱢᱟᱡ ᱨᱮ ᱮᱱᱮᱡ ᱥᱮᱨᱮᱧ ᱢᱮᱱ ᱜᱟᱱᱚᱜᱼᱟ ᱚᱱᱟ ᱨᱮᱫᱚ ᱪᱮᱫ ᱞᱮᱠᱟ ᱵᱚᱱ ᱥᱮᱨᱮᱧᱟ ᱚᱱᱠᱟ ᱜᱮ ᱨᱩ ᱦᱚᱸ ᱢᱮᱱᱟᱜ ᱛᱟᱵᱚᱱᱟ ᱟᱨ ᱟᱞᱟᱫᱟ ᱟᱞᱟᱫᱟ ᱥᱤᱨᱤᱧ ᱥᱮ ᱮᱱᱮᱡ ᱦᱚᱸ ᱢᱮᱱᱟᱜ ᱛᱟᱵᱚᱱ ᱜᱮᱭᱟ